ᱟᱢ ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱠᱟᱛᱮ ᱪᱮᱫ ᱞᱮᱠᱟᱢ ᱟᱹᱭᱠᱟᱹᱣ ᱮᱫᱟ

ᱵᱤ ᱩᱢᱮᱨ ᱠᱷᱚᱱ ᱜᱮ ᱟᱭᱳ ᱟᱲᱟᱝ ᱛᱮ ᱯᱟᱲᱦᱟᱜ ᱨᱮᱭᱟᱜ ᱫᱟᱣ ᱞᱮ ᱧᱟᱢ ᱟᱠᱟᱫᱟ ᱚᱱᱟ ᱥᱟᱶᱛᱮ ᱤᱢᱱᱤ ᱛᱮᱜᱤ ᱟᱵᱚ ᱢᱤᱫᱴᱟᱝ ᱜᱩᱨᱩ ᱵᱟᱵᱟ ᱡᱟᱦᱟᱸ ᱚᱞ ᱪᱤᱠᱤ ᱤᱥᱠᱨᱤᱯᱴ ᱤᱥᱠᱨᱤᱯᱴ ᱚᱰᱳᱜ ᱟᱠᱟᱜ ᱛᱟᱵᱚᱱᱚᱭ ᱚᱱᱟ ᱛᱮ ᱯᱟᱲᱦᱟᱣ ᱥᱩᱡᱚᱜᱽ ᱧᱟᱢ ᱠᱮᱫᱟ ᱟᱹᱰᱤ ᱜᱮ ᱨᱟᱥᱠᱟ ᱵᱩᱡᱷᱟᱹᱜ ᱠᱟᱱᱟ ᱟᱞᱮ ᱫᱚ ᱦᱩᱰᱤᱧ ᱩᱢᱮᱨ ᱠᱷᱚᱱ ᱜᱮ ᱥᱟᱱᱛᱟᱲᱤ ᱢᱤᱰᱤᱭᱟᱢ ᱛᱮᱞᱮ ᱯᱟᱲᱦᱟᱜ ᱠᱟᱱᱟ ᱟᱨ ᱥᱟᱱᱛᱟᱲᱤ ᱢᱤᱰᱤᱭᱟᱢ ᱨᱮ ᱯᱟᱲᱦᱟᱣ ᱠᱟᱛᱮ ᱡᱟᱦᱟᱸ ᱞᱮᱠᱟ ᱵᱷᱟᱜᱮ ᱠᱤᱝᱵᱟ ᱥᱟᱶᱛᱟ ᱤᱫᱤ ᱠᱟᱛᱮ ᱟᱹᱰᱤ ᱨᱚᱠᱚᱢ ᱠᱟᱛᱷᱟ ᱵᱟᱰᱟᱭ ᱧᱟᱢᱚᱜᱼᱟ ᱟᱨᱚ ᱟᱭᱢᱟ ᱨᱚᱠᱚᱢ ᱛᱚᱛᱛᱷᱚ ᱠᱚ ᱵᱟᱲᱟᱭ ᱧᱟᱢᱚᱜᱼᱟ ᱚᱱᱟ ᱥᱟᱶ ᱛᱮ ᱟᱱᱟᱴᱮᱴ ᱮᱴᱠᱮᱴᱚᱬᱮ ᱫᱚ ᱡᱷᱚᱛᱚ ᱨᱮᱜᱮ ᱛᱟᱦᱮᱱᱟ ᱚᱱᱠᱟ ᱠᱟᱛᱮ ᱜᱮ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱟᱹᱰᱤ ᱨᱚᱠᱚᱢ ᱟᱱᱟᱴ ᱮᱴᱠᱮᱴᱚᱬᱮ ᱨᱮᱞᱮ ᱥᱟᱢᱟᱝ ᱠᱟᱱᱟ ᱡᱮᱞᱮᱠᱟ ᱯᱚᱛᱚᱵ ᱨᱮᱱᱟᱜ ᱟᱱᱟᱴ ᱛᱟᱦᱮᱸ ᱠᱟᱱᱟ ᱢᱟᱪᱮᱫ ᱢᱟᱪᱮᱛᱟᱹᱱᱤ ᱠᱚᱨᱮᱱᱟᱜ ᱦᱚᱸ ᱟᱱᱟᱴ ᱛᱟᱦᱮᱸ ᱠᱟᱱᱟ ᱚᱱᱟ ᱚᱱᱠᱟ ᱠᱟᱛᱮ ᱜᱮ ᱟᱹᱰᱤ ᱟᱱᱟᱴ ᱮᱴᱠᱮᱴᱚᱬᱮ ᱠᱟᱛᱮ ᱜᱮ ᱱᱚᱜᱼᱚᱭ ᱱᱤᱛᱚᱜ ᱤᱥᱠᱩᱞ ᱞᱟᱭᱤᱯᱷ ᱠᱷᱚᱱᱟᱜ ᱢᱟᱫᱽᱫᱷᱚᱢᱤᱠ ᱮᱢ ᱠᱮᱫᱟᱞᱮ ᱮᱭᱤᱪ ᱮᱥ ᱯᱟᱥ ᱠᱮᱫᱟᱞᱮ ᱱᱤᱛᱚᱜ ᱫᱚ ᱠᱚᱞᱮᱡᱽ ᱠᱚᱞᱮᱡᱽ ᱨᱮᱞᱮ ᱥᱮᱴᱮᱨ ᱟᱠᱟᱱᱟ ᱠᱚᱞᱮᱡᱽ ᱦᱚᱸ ᱵᱟᱝ ᱛᱟᱦᱮᱸ ᱠᱟᱱᱟ ᱵᱟᱹᱭ ᱵᱟᱹᱭ ᱛᱮ ᱱᱚᱜᱼᱚᱭ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱠᱚᱞᱮᱡᱽ ᱨᱮ ᱥᱮᱴᱮᱨ ᱠᱮᱫᱟᱞᱮ ᱭᱩᱱᱤᱵᱷᱟᱨᱥᱤᱴᱤ ᱦᱚᱸᱞᱮ ᱥᱮᱴᱮᱨ ᱠᱮᱫᱟ ᱟᱹᱰᱤ ᱦᱚᱲᱠᱚ ᱢᱮᱱ ᱛᱟᱦᱮᱸᱫ ᱡᱮ ᱥᱟᱱᱛᱷᱟᱲᱤ ᱢᱤᱰᱤᱭᱟᱢ ᱛᱮ ᱯᱟᱲᱦᱟᱜ ᱠᱚᱫᱚ ᱪᱮᱫ ᱦᱚᱸ ᱵᱟᱝ ᱦᱩᱭᱩᱜᱼᱟ ᱚᱱᱟᱫᱚ ᱵᱷᱩᱞ ᱠᱟᱛᱷᱟ ᱠᱟᱱᱟ ᱥᱟᱱᱛᱷᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱱᱚᱝᱠᱟ ᱟᱹᱰᱤ ᱞᱟᱯᱷᱟᱝ ᱥᱮ ᱪᱮᱦᱨᱟ ᱵᱤᱫ ᱦᱚᱨ ᱞᱮ ᱥᱮᱴᱮᱨ ᱟᱠᱟᱫᱟ ᱚᱱᱟ ᱛᱮᱧ ᱢᱮᱱᱤᱧ ᱱᱚᱣᱟ ᱟᱞᱮ ᱧᱮᱞ ᱛᱮ ᱟᱨᱚ ᱟᱭᱢᱟ ᱢᱟᱹᱭ ᱵᱟᱹᱵᱩ ᱛᱟᱠᱚ ᱠᱚ ᱞᱟᱦᱟ ᱦᱤᱡᱩᱜ ᱠᱟᱱᱟ ᱚᱱᱟ ᱧᱮᱞᱛᱮ ᱦᱚᱸ ᱟᱹᱰᱤ ᱨᱟᱹᱥᱠᱟᱹ ᱵᱩᱡᱷᱟᱹᱜ ᱠᱟᱱᱟ ᱡᱮ ᱩᱱᱠᱩ ᱦᱚᱸ ᱥᱟᱱᱛᱟᱲᱤ ᱢᱤᱰᱤᱭᱟᱢ ᱠᱚ ᱠᱩᱥᱤᱭᱟᱜ ᱠᱟᱱᱟ ᱠᱚ ᱟᱭᱳ ᱟᱲᱟᱝ ᱛᱮ ᱯᱟᱲᱦᱟᱣ ᱠᱚ ᱠᱩᱥᱤᱭᱟᱜ ᱠᱟᱱᱟ ᱱᱚᱝᱠᱟ ᱫᱚ ᱵᱟᱝ ᱡᱮ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱪᱮᱫ ᱦᱚᱸ ᱵᱟᱝ ᱦᱩᱭᱩᱜᱼᱟ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱵᱟᱠᱛᱟᱨ ᱤᱱᱡᱤᱱᱤᱭᱟᱨ ᱤᱱᱡᱤᱱᱤᱭᱟᱨᱤᱧ ᱟ ᱰᱤ ᱨᱚᱠᱚᱢ ᱠᱳᱨᱥ ᱜᱮ ᱠᱚᱨᱟᱣ ᱜᱟᱱᱚᱜᱼᱟ ᱪᱟᱹᱠᱨᱤ ᱠᱚ ᱧᱟᱢᱚᱜᱼᱟ ᱟᱨ ᱚᱱᱟ ᱥᱟᱶ ᱥᱟᱶᱛᱮ ᱢᱤᱫᱴᱟᱝ ᱵᱷᱟᱜᱮ ᱢᱟᱹᱱᱢᱤ ᱵᱮᱱᱟᱣ ᱜᱟᱱᱚᱜᱼᱟ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱜᱮ ᱤᱧ ᱦᱚᱸ ᱟᱹᱰᱤ ᱨᱚᱠᱚᱢ ᱠᱟᱛᱟᱧ ᱵᱟᱰᱟᱭ ᱧᱟᱢ ᱟᱠᱟᱫᱟ ᱥᱮᱬᱟ ᱠᱟᱫᱤᱧ ᱥᱟᱶᱛᱮ ᱟᱹᱰᱤ ᱟᱭᱢᱟ ᱨᱚᱠᱚᱢ ᱡᱤᱱᱤᱥ ᱵᱟᱰᱟᱭ ᱠᱤᱫᱤᱧ ᱥᱟᱶᱛᱟ ᱤᱫᱤ ᱠᱟᱛᱮ ᱞᱟᱭ ᱞᱟᱠᱪᱟᱨ ᱤᱫᱤ ᱠᱟᱛᱮ ᱮᱢᱚᱱ ᱠᱤ ᱢᱤᱫᱴᱟᱝ ᱢᱟᱹᱱᱢᱤ ᱦᱩᱭ ᱞᱟᱹᱜᱤᱫ ᱛᱮ ᱪᱮᱫ ᱪᱮᱫ ᱞᱟᱹᱠᱛᱤᱜ ᱠᱟᱱᱟ ᱢᱤᱫᱴᱟᱝ ᱵᱷᱟᱜᱮ ᱢᱟᱹᱱᱢᱤ ᱦᱩᱭ ᱞᱟᱹᱜᱤᱫ ᱛᱮ ᱚᱱᱟ ᱵᱟᱰᱟᱭ ᱧᱟᱢ ᱠᱮᱫᱤᱧ ᱚᱱᱟᱛᱮ ᱤᱧ ᱢᱮᱱᱟᱹᱧ ᱡᱟᱦᱟᱸ ᱛᱤᱱᱟᱹᱜ ᱜᱮ ᱟᱵᱚ ᱥᱟᱱᱛᱟᱲ ᱢᱟᱹᱭᱟᱛᱟᱠᱚ ᱦᱮᱱᱟᱜ ᱠᱚᱣᱟ ᱡᱷᱚᱛᱚ ᱜᱮ ᱡᱚᱛᱚ ᱠᱚ ᱦᱤᱡᱩᱜ ᱢᱟ ᱯᱟᱲᱦᱟᱜ ᱢᱟᱠᱚ ᱠᱩᱥᱤᱭᱟᱜ ᱢᱟᱠᱚ ᱟᱨ ᱟᱵᱚᱱᱟᱜ ᱱᱚᱣᱟ ᱥᱟᱱᱛᱟᱲᱤ ᱢᱤᱰᱤᱭᱟᱢ ᱛᱮ ᱟᱹᱰᱤ ᱞᱟᱯᱷᱟᱝ ᱥᱮᱫ ᱪᱟᱞᱟᱜ ᱢᱟ